ᱯᱚᱨᱚᱵᱽ ᱴᱟᱺᱰᱤ ᱠᱚᱨᱮ ᱢᱟᱱᱮ ᱡᱤᱞ ᱩᱛᱩ ᱠᱚ ᱢᱟᱱᱮ ᱚᱠᱚᱭ ᱫᱚ ᱵᱮᱥᱮ ᱩᱛᱩ ᱫᱟᱲᱮᱭᱟᱜᱼᱟ ᱚᱠᱚᱭ ᱫᱚ ᱵᱟᱭ ᱩᱛᱩ ᱫᱟᱲᱮᱭᱟᱜᱼᱟ ᱵᱮᱥ ᱟᱫᱚ ᱟᱯᱱᱟᱨ ᱫᱚ ᱵᱮᱥ ᱫᱚ ᱵᱟᱢ ᱩᱛᱩ ᱫᱟᱲᱮᱭᱟᱜ ᱜᱮᱭᱟ ᱪᱤᱠᱟᱹᱛᱮ ᱨᱮᱸᱜᱮᱡ ᱦᱚᱲ ᱠᱟᱱᱟ ᱥᱮᱵᱚᱱ ᱟᱵᱚᱫᱚ ᱮᱱᱠᱷᱟᱱ ᱫᱚ ᱩᱱᱟᱹᱜ ᱵᱮᱥ ᱵᱮᱥ ᱦᱚᱸ ᱵᱟᱵᱚ ᱠᱩᱲᱟᱹᱣ ᱫᱟᱲᱮᱭᱟᱜᱼᱟ ᱟᱨ ᱮᱢᱦᱚᱸ ᱵᱟᱵᱚ ᱫᱟᱲᱮᱭᱟᱜᱼᱟ ᱩᱱᱟᱹᱜ ᱫᱚ ᱢᱟᱱᱮ ᱢᱚᱥᱞᱟ ᱦᱚᱸ ᱵᱮᱥ ᱵᱮᱥᱟᱜ ᱵᱟᱵᱚᱱ ᱞᱟᱜᱟᱣ ᱫᱟᱲᱮᱭᱟᱜᱼᱟ ᱟᱨ ᱢᱟᱱᱮ ᱤᱭᱟᱹ ᱠᱚᱫᱚ ᱠᱚ ᱞᱟᱜᱟᱣ ᱫᱟᱲᱮᱭᱟᱜ ᱜᱮᱭᱟ ᱡᱟᱦᱟᱸᱭᱟᱜ ᱢᱮᱱᱟᱜᱼᱟ ᱩᱱᱠᱩ ᱫᱚ ᱩᱱᱠᱩ ᱫᱚᱠᱚ ᱞᱟᱜᱟᱣ ᱜᱮᱭᱟ ᱵᱮᱥ ᱵᱮᱥ ᱢᱚᱥᱞᱟ ᱦᱚᱸᱠᱚ ᱞᱟᱜᱟᱣ ᱜᱮᱭᱟ ᱩᱛᱩ ᱦᱚᱸ ᱵᱮᱥ ᱵᱮᱥ ᱜᱮᱠᱚ ᱩᱛᱩ ᱫᱟᱠᱟᱭᱟ ᱟᱨ ᱟᱵᱚᱫᱚ ᱨᱮᱸᱜᱮᱡ ᱦᱚᱲ ᱫᱚ ᱛᱷᱚᱲᱮ ᱚᱱᱠᱟ ᱫᱚᱢ ᱫᱟᱲᱮᱭᱟᱜᱼᱟ ᱚᱱᱠᱟ ᱫᱚ ᱢᱟᱱᱮ ᱟᱠᱚ ᱞᱮᱠᱟ ᱫᱚ ᱵᱟᱵᱚᱱ ᱤᱥᱤᱱ ᱫᱟᱲᱮᱭᱟᱜᱼᱟ ᱥᱮ ᱢᱟᱱᱮ ᱟᱵᱚᱫᱚ ᱪᱮᱫᱠᱟ ᱢᱮᱱᱟ ᱢᱟᱱᱮ ᱠᱟᱹᱴᱤᱡ ᱫᱷᱟᱨᱟ ᱵᱚᱱ ᱥᱩᱱᱩᱢᱟᱜᱼᱟ ᱟᱨ ᱢᱚᱥᱞᱟ ᱦᱚᱸ ᱠᱟᱹᱡ ᱫᱷᱟᱨᱟ ᱵᱚᱱ ᱞᱟᱜᱟᱣᱟ ᱢᱚᱥᱞᱟ ᱢᱟᱹᱨᱤᱪ ᱠᱚᱦᱚᱸ ᱟᱨ ᱦᱚᱲ ᱞᱮᱠᱟ ᱫᱚ ᱵᱟᱵᱚᱱ ᱞᱟᱜᱟᱣ ᱫᱟᱲᱮᱭᱟᱜᱼᱟ ᱩᱱᱠᱩ ᱟᱨᱦᱚᱲ ᱞᱮᱠᱟᱫᱚ ᱟᱨ ᱥᱤᱵᱤᱞ ᱨᱮᱦᱚᱸ ᱵᱟᱭ ᱥᱤᱵᱤᱞ ᱨᱮᱦᱚᱸ ᱟᱵᱚᱫᱚ ᱢᱟᱱᱮ ᱪᱮᱫ ᱤᱧ ᱢᱮᱱᱟ ᱪᱮᱫ ᱡᱮ ᱢᱟᱱᱮ ᱪᱟᱠᱷᱟ ᱞᱮᱠᱷᱟᱱ ᱜᱮᱵᱚᱱ ᱴᱷᱤᱠᱟᱹᱭᱟ ᱵᱷᱟᱜᱮ ᱢᱮᱱᱟᱢ ᱛᱮᱦᱤᱧ ᱫᱚ ᱟᱹᱰᱤ ᱥᱤᱵᱤᱞᱜᱤᱧ ᱩᱛᱩ ᱟᱠᱟᱫᱟ ᱚᱱᱠᱟᱭᱟ